ᱱᱟᱜᱟᱢ ᱨᱮ ᱟᱞᱮᱭᱟᱜ ᱴᱚᱴᱷᱟ ᱨᱮᱫᱚ ᱮᱠᱷᱮᱱ ᱥᱟᱱᱛᱟᱲ ᱦᱚᱲ ᱫᱚ ᱵᱟᱹᱱᱩᱜ ᱞᱮᱭᱟ ᱡᱟᱹᱥᱛᱤ ᱠᱟᱭᱛᱮᱫᱚ ᱥᱟᱱᱛᱟᱲ ᱢᱮᱱᱟᱜ ᱞᱮᱜᱮᱭᱟ ᱢᱮᱱᱠᱷᱟᱱ ᱥᱟᱱᱛᱟᱲ ᱥᱟᱶᱛᱮ ᱟᱨᱦᱚᱸ ᱮᱴᱟᱜ ᱡᱟᱹᱛᱤ ᱠᱚᱦᱚᱸ ᱢᱮᱱᱟᱜ ᱠᱚᱜᱮᱭᱟ ᱱᱚᱰᱮ ᱜᱤᱨᱟᱹ ᱵᱟᱥ ᱠᱟᱛᱮᱜ ᱚᱱᱟ ᱢᱩᱫᱽᱨᱮ ᱡᱟᱦᱟᱸ ᱞᱮᱠᱟᱱ ᱢᱮᱱᱟᱜ ᱠᱚᱣᱟ ᱢᱟᱲᱟᱝ ᱞᱟᱹᱠᱛᱤᱭᱟᱱ ᱡᱟᱹᱛᱤ ᱠᱚ ᱩᱱᱠᱩ ᱫᱚ ᱦᱩᱭᱩᱜ ᱠᱟᱱᱟ ᱠᱚ ᱟᱵᱚ ᱥᱟᱞᱟᱜ ᱠᱟᱢᱟᱨ ᱤᱱᱟᱹ ᱛᱟᱭᱚᱢ ᱨᱮᱱ ᱦᱩᱭᱩᱜ ᱠᱟᱱᱟ ᱠᱚ ᱩᱱᱠᱩ ᱫᱚ ᱦᱩᱭᱩᱜ ᱠᱟᱱᱟ ᱠᱚ ᱯᱮᱲᱮ ᱤᱱᱟᱹ ᱛᱟᱭᱚᱢ ᱛᱮ ᱦᱩᱭᱱᱟᱠᱚ ᱛᱤᱞᱤ ᱚᱱᱟ ᱥᱟᱶᱛᱮ ᱟᱨᱦᱚᱸ ᱵᱟᱹᱭ ᱵᱟᱹᱭ ᱛᱮ ᱮᱴᱟᱜ ᱫᱤᱥᱚᱢ ᱨᱮᱱ ᱯᱷᱮᱨ ᱵᱮᱯᱟᱨᱤᱭᱟᱹ ᱡᱟᱹᱛᱤ ᱠᱚᱦᱚᱸ ᱱᱚᱰᱮ ᱠᱚ ᱠᱟᱢᱥᱟᱣ ᱵᱚᱞᱚᱭᱮᱱᱟ ᱠᱟᱢᱥᱟᱣ ᱵᱚᱞᱚᱭᱮᱱᱟ ᱠᱚ ᱢᱮᱱᱠᱷᱟᱱ ᱚᱱᱟ ᱛᱮᱫᱚ ᱩᱱᱟᱹᱜ ᱵᱟᱹᱲᱤᱡ ᱠᱚᱫᱚ ᱵᱟᱝ ᱦᱩᱭ ᱟᱠᱟᱱᱟ ᱡᱟᱦᱟᱸ ᱦᱚᱛᱮᱡ ᱛᱮ ᱟᱵᱚ ᱥᱩᱢᱩᱝ ᱵᱚ ᱛᱟᱦᱮᱸ ᱠᱚᱜ ᱠᱷᱟᱱ ᱟᱵᱚᱣᱟᱜ ᱩᱛᱱᱟᱹᱣ ᱦᱚᱲ ᱩᱱᱟᱹᱜ ᱫᱚ ᱵᱟᱭ ᱯᱷᱟᱫᱟ ᱠᱚᱜᱼᱟ ᱡᱚᱠᱷᱚᱱ ᱮᱴᱟᱜ ᱡᱟᱹᱛᱤ ᱠᱚᱦᱚᱸ ᱠᱚ ᱦᱮᱡ ᱮᱱᱟ ᱩᱱᱠᱩ ᱱᱟᱱᱟ ᱦᱩᱱᱟᱹᱨ ᱵᱮᱯᱟᱨ ᱵᱟᱹᱱᱤᱡᱽ ᱟᱹᱜᱩ ᱠᱟᱛᱮ ᱠᱚ ᱦᱮᱡ ᱮᱱᱟ ᱟᱨ ᱩᱱᱠᱩ ᱴᱷᱮᱱ ᱠᱷᱚᱱ ᱚᱱᱟ ᱵᱮᱯᱟᱨ ᱵᱟᱹᱱᱤᱡᱽ ᱠᱚᱦᱚᱸ ᱵᱚ ᱪᱮᱫ ᱠᱮᱜᱼᱟ ᱱᱤᱛᱚᱜ ᱫᱚ ᱚᱱᱟ ᱵᱮᱯᱟᱨ ᱵᱟᱹᱱᱤᱡᱽ ᱦᱚᱸ ᱩᱱᱠᱩ ᱠᱟᱹᱴᱤᱡ ᱩᱲᱤᱡ ᱵᱚ ᱨᱮᱡ ᱠᱚᱣᱟ ᱟᱨ ᱡᱟᱦᱟᱱᱟᱜ ᱪᱮᱯᱮᱫ ᱡᱤᱱᱤᱥ ᱚᱱᱟ ᱠᱚᱦᱚᱸ ᱱᱤᱛᱚᱜ ᱫᱚ ᱩᱱᱠᱩ ᱴᱷᱮᱡ ᱠᱷᱚᱱ ᱵᱚ ᱥᱟᱵ ᱟᱹᱨᱩᱭᱮᱜᱼᱟ ᱥᱮᱫᱟᱭ ᱛᱟᱦᱮᱸ ᱠᱟᱱᱟ ᱟᱵᱚ ᱥᱟᱶᱛᱟ ᱨᱮᱱ ᱦᱚᱲ ᱡᱚᱛᱚ ᱞᱮᱠᱟᱱ ᱠᱟᱹᱢᱤ ᱵᱚ ᱠᱟᱹᱢᱤ ᱠᱟᱱ ᱛᱟᱦᱮᱸ ᱡᱟᱦᱟᱞᱮᱠᱟ ᱠᱟᱢᱟᱨ ᱠᱟᱹᱢᱤ ᱦᱚᱸ ᱟᱵᱚ ᱜᱮᱵᱚ ᱠᱟᱹᱢᱤ ᱠᱟᱱ ᱛᱟᱦᱮᱸᱫ ᱫᱷᱟᱹᱭ ᱠᱟᱹᱢᱤ ᱦᱚᱸ ᱟᱵᱚ ᱜᱚᱵᱚ ᱠᱟᱹᱢᱤ ᱠᱟᱱ ᱛᱟᱦᱮᱸᱫ ᱥᱟᱶᱛᱮ ᱟᱵᱚ ᱠᱤᱪᱨᱤᱡ ᱠᱚ ᱟᱵᱚ ᱜᱮᱵᱚ ᱛᱤᱧᱮᱫ ᱛᱟᱦᱮᱸᱫ ᱢᱮᱱᱠᱷᱟᱱ ᱟᱵᱚ ᱦᱚᱸ ᱥᱟᱹᱭ ᱵᱟᱹᱲᱤᱡ ᱞᱟᱹᱜᱤᱫ ᱪᱚ ᱯᱟᱞᱮ ᱚᱱᱟ ᱠᱚᱫᱚ ᱵᱟᱹᱭ ᱵᱟᱹᱭ ᱛᱮᱵᱚ ᱵᱟᱹᱜᱤ ᱠᱮᱜᱼᱟ ᱟᱨ ᱚᱠᱟ ᱡᱟᱹᱛᱤ ᱨᱮᱱ ᱦᱚᱲ ᱠᱚ ᱚᱱᱟ ᱠᱚᱠᱚ ᱠᱟᱹᱢᱤ ᱠᱮᱜᱼᱟ ᱩᱱᱠᱩ ᱜᱮ ᱵᱟᱹᱭ ᱵᱟᱹᱭ ᱛᱮ ᱱᱚᱛᱮ ᱦᱚᱸᱵᱚ ᱨᱮᱞᱟᱣ ᱟᱹᱜᱩ ᱟᱠᱟᱫ ᱠᱚᱣᱟ ᱚᱱᱟᱛᱮᱢᱟ ᱵᱟᱹᱲᱤᱡ ᱢᱟ ᱵᱟᱝ ᱦᱩᱭᱩᱜᱼᱟ ᱢᱮᱱᱠᱷᱟᱱ ᱡᱟᱦᱟᱸ ᱠᱟᱢᱟᱨ ᱢᱟ ᱟᱵᱚ ᱯᱟᱞ ᱠᱚ ᱯᱟᱸᱡᱟ ᱟᱫ ᱵᱚᱱᱟ ᱯᱮᱲᱮᱢᱟ ᱥᱩᱛᱟᱹᱢ ᱫᱮᱡ ᱞᱩᱜᱽᱲᱤ ᱠᱚ ᱡᱟᱦᱟᱸ ᱠᱤᱪᱨᱤᱡ ᱠᱚᱠᱚ ᱛᱤᱧᱟᱜ ᱵᱚᱱᱟ ᱟᱨ ᱛᱤᱞᱤ ᱠᱚᱢᱟ ᱡᱟᱦᱟᱸ ᱥᱩᱱᱩᱢ ᱠᱚᱠᱚ ᱞᱮᱱᱟᱫ ᱵᱚᱱᱟ ᱟᱵᱚ ᱵᱟᱝᱠᱷᱟᱱ ᱥᱮᱫᱟᱭ ᱫᱚ ᱥᱩᱱᱩᱢ ᱦᱚᱸ ᱟᱵᱚ ᱛᱮᱜᱮ ᱞᱮᱱ ᱠᱟᱛᱮ ᱵᱚ ᱚᱡᱚᱜᱚᱜ ᱠᱟᱱ ᱛᱟᱦᱮᱸᱫ ᱤᱱᱟᱹ ᱥᱟᱶ ᱥᱟᱶᱛᱮ ᱵᱤᱫᱮᱥ ᱫᱤᱥᱚᱢ ᱨᱮᱱ ᱡᱟᱦᱟᱸ ᱠᱚ ᱦᱮᱡ ᱮᱱᱟ ᱩᱱᱠᱩ ᱦᱚᱸ ᱯᱷᱮᱨ ᱵᱮᱯᱟᱨ ᱥᱟᱵ ᱠᱟᱛᱮ ᱠᱚ ᱦᱮᱡ ᱮᱱᱟ ᱟᱠᱚ ᱫᱤᱥᱚᱢ ᱨᱮᱭᱟᱜ ᱥᱟᱢᱟᱱ ᱱᱚᱰᱮ ᱥᱮᱴᱮᱨᱮᱱᱟ ᱟᱵᱚ ᱚᱱᱟ ᱥᱟᱹᱭ ᱵᱟᱹᱲᱤ ᱛᱮᱵᱚᱱ ᱧᱟᱢ ᱫᱟᱲᱮ ᱟᱠᱟᱣᱫᱟ ᱥᱟᱶ ᱥᱟᱶᱛᱮ ᱟᱵᱚ ᱥᱟᱶᱛᱟ ᱨᱮᱦᱚᱸ ᱡᱟᱦᱟᱱᱟᱜ ᱩᱞ ᱥᱮ ᱟᱹᱠᱤᱞ ᱠᱚ ᱵᱟᱝ ᱛᱟᱦᱮᱸ ᱠᱟᱱᱟ ᱚᱞᱚᱜ ᱠᱚ ᱯᱟᱲᱦᱟᱱ ᱠᱚᱢᱟ ᱟᱹᱰᱤ ᱠᱚᱢ ᱜᱮ ᱛᱟᱦᱮᱸ ᱠᱟᱱᱟ ᱚᱱᱟ ᱠᱚᱦᱚᱸ ᱩᱱᱠᱩ ᱠᱚ ᱦᱮᱡ ᱮᱱ ᱥᱟᱶᱛᱮ ᱥᱚᱨᱠᱟᱨᱮ ᱵᱮᱱᱟᱣᱮᱱ ᱥᱟᱶᱛᱮ ᱚᱱᱟ ᱠᱚᱦᱚᱸ ᱵᱟᱹᱭ ᱵᱟᱹᱭ ᱛᱮᱵᱚ ᱢᱟᱱᱮ ᱵᱚ ᱪᱮᱫ ᱢᱟᱱᱮ ᱵᱚ ᱪᱮᱫ ᱤᱫᱤ ᱠᱮᱫᱟ ᱚᱱᱟ ᱠᱚᱨᱮ ᱦᱚᱸ ᱦᱚᱲ ᱵᱚ ᱡᱚᱲᱟᱣ ᱤᱫᱤᱭᱮᱱᱟ ᱚᱱᱟ ᱠᱚ ᱪᱮᱫ ᱠᱟᱛᱮ ᱢᱤᱫ ᱵᱟᱨ ᱪᱟᱹᱠᱨᱤ ᱱᱚᱠᱨᱤ ᱠᱚ ᱧᱟᱢᱮᱱᱟ ᱟᱨ ᱥᱟᱱᱛᱟᱲ ᱦᱚᱯᱚᱱ ᱱᱤᱛᱚᱜ ᱫᱚ ᱟᱹᱰᱤ ᱜᱚᱴᱟ ᱯᱟᱲᱟ ᱨᱮᱜᱮ ᱚᱱᱟ ᱠᱟᱹᱢᱤ ᱠᱚᱨᱮ ᱦᱚᱸ ᱫᱷᱩᱨᱟᱹᱣ ᱢᱮᱱᱟᱜ ᱵᱚᱱᱟ ᱢᱮᱱᱠᱷᱟᱱ ᱫᱩᱠ ᱨᱮᱭᱟᱜ ᱠᱟᱛᱷᱟ ᱟᱵᱚ ᱥᱟᱱᱛᱟᱲ ᱦᱚᱯᱚᱱ ᱡᱮ ᱡᱷᱟᱨ ᱮᱞᱟᱠᱟ ᱨᱮ ᱟᱯᱟᱱ ᱟᱹᱯᱤᱱ ᱜᱮᱵᱚ ᱛᱟᱦᱮᱸ ᱜᱚᱫᱚᱜ ᱠᱟᱱᱟ ᱚᱱᱟ ᱠᱷᱟᱹᱛᱤᱨ ᱟᱹᱞᱤᱧᱟᱜ ᱢᱮᱱᱫᱚ ᱟᱵᱚ ᱡᱚᱛᱚ ᱟᱯᱟᱱ ᱟᱹᱯᱤᱱ ᱵᱟᱝ ᱛᱟᱦᱮᱸ ᱠᱟᱛᱮ ᱡᱷᱟᱲᱠᱷᱚᱸᱰ ᱵᱮᱝᱜᱚᱞ ᱳᱰᱤᱥᱟ ᱟᱥᱟᱢ ᱥᱟᱱᱛᱟᱲ ᱡᱚᱛᱚ ᱢᱤᱫ ᱵᱚ ᱩᱭᱦᱟᱹᱨ ᱧᱚᱜᱚᱜᱼᱟ ᱚᱱᱟ ᱢᱤᱫ ᱵᱚ ᱩᱭᱦᱟᱹᱨ ᱞᱮᱱ ᱠᱷᱟᱱ ᱜᱮ ᱟᱵᱚᱣᱟᱜ ᱜᱟᱛᱟᱠ ᱦᱚᱸ ᱢᱟᱱᱮ ᱦᱟᱨᱟ ᱵᱩᱨᱩᱜ ᱨᱮ ᱮᱴᱠᱮᱴᱚᱬᱮ ᱵᱟᱭ ᱦᱩᱭᱩᱜᱼᱟ ᱮᱴᱟᱜ ᱜᱟᱛᱟᱠ ᱦᱚᱲ ᱥᱟᱞᱟᱜ ᱛᱮᱢ ᱟᱵᱚ ᱦᱟᱨᱟ ᱵᱩᱨᱩᱜ ᱠᱟᱱ ᱜᱮᱭᱟ ᱢᱮᱱᱠᱷᱟᱱ ᱟᱵᱚᱣᱟᱜ ᱜᱟᱛᱟᱠ ᱟᱵᱚ ᱛᱮᱵᱚ ᱦᱟᱨᱟ ᱵᱩᱨᱩᱭᱟ ᱟᱨ ᱚᱱᱟ ᱨᱮᱭᱟᱜ ᱡᱚ ᱵᱤᱞᱤ ᱵᱚ ᱡᱚᱢᱟ ᱚᱱᱟ ᱢᱮᱱᱛᱮ ᱟᱹᱞᱤᱧᱟᱜ ᱢᱮᱱᱫᱚ ᱡᱚᱛᱚ ᱯᱟᱲᱟ ᱨᱤᱱ ᱟᱵᱚ ᱨᱤᱱ ᱦᱚᱲ ᱠᱚ ᱟᱵᱚ ᱡᱮᱢᱚᱱ ᱚᱞ ᱪᱤᱠᱤ ᱛᱮᱵᱚ ᱚᱞᱚᱜ ᱢᱟ ᱥᱚᱨᱠᱟᱨ ᱴᱷᱮᱡ ᱵᱚ ᱨᱟᱜ ᱢᱟ ᱥᱚᱨᱠᱟᱨ ᱟᱵᱚ ᱪᱮᱫ ᱞᱮᱠᱟ ᱨᱮᱵᱚ ᱜᱚᱲᱚ ᱚᱪᱚᱭᱮᱭᱟ ᱚᱱᱟ ᱵᱚ ᱩᱭᱦᱟᱹᱨ ᱢᱟ ᱟᱨ ᱟᱵᱚᱣᱟᱜ ᱜᱚᱱᱚᱴᱷᱚᱱ ᱠᱮᱴᱮᱡᱚᱜ ᱢᱟ ᱟᱨ ᱜᱚᱱᱚᱴᱷᱚᱱ ᱛᱟᱵᱚ ᱠᱮᱴᱮᱡ ᱞᱮᱱ ᱠᱷᱟᱱ ᱜᱮ ᱟᱵᱚᱣᱟᱜ ᱡᱟᱦᱟᱸ ᱞᱮᱠᱟ ᱤᱱᱴᱟᱨᱱᱮᱥᱱᱮᱞ ᱥᱟᱱᱛᱷᱟᱞ ᱢᱤᱫᱴᱤᱡ ᱮᱥᱳᱥᱤᱭᱮᱥᱚᱱ ᱫᱚᱨᱠᱟᱨ ᱢᱤᱫᱴᱤᱡ ᱜᱚᱱᱚᱴᱷᱚᱱ ᱫᱚᱨᱠᱟᱨ ᱤᱱᱴᱟᱨᱱᱮᱥᱱᱮᱞ ᱥᱟᱱᱛᱟᱲᱤ ᱮᱥᱳᱥᱤᱭᱮᱥᱚᱱ ᱢᱮᱱᱟᱜ ᱜᱮᱭᱟ ᱦᱩᱭ ᱫᱟᱲᱮᱭᱟᱜᱼᱟ ᱥᱚᱝᱜᱚᱴᱷᱚᱱ ᱢᱮᱱᱟᱜ ᱜᱮᱭᱟ ᱠᱤᱱᱛᱩ ᱚᱱᱟ ᱯᱷᱮᱰᱟᱛ ᱫᱷᱟᱹᱨᱤᱡ ᱚᱱᱟ ᱨᱮᱭᱟᱜ ᱢᱟᱱᱮ ᱨᱮᱦᱮᱫ ᱥᱮᱴᱮᱨ ᱦᱩᱭ ᱟᱵᱚᱱᱟ ᱚᱱᱟ ᱨᱮᱦᱮᱫ ᱥᱮᱴᱮᱨ ᱞᱮᱫ ᱮᱱᱟᱝ ᱜᱮ ᱟᱵᱚ ᱫᱚ ᱢᱟᱱᱮ ᱥᱟᱱᱛᱟᱲ ᱡᱟᱹᱛᱤ ᱫᱷᱟᱹᱨᱛᱤ ᱨᱮ ᱵᱟᱧᱪᱟᱣ ᱨᱮᱭᱟᱜ ᱫᱚ ᱚᱠᱛᱚ ᱵᱚ ᱧᱟᱢᱟ ᱤᱧ ᱮᱱᱟᱝ ᱵᱚ ᱵᱟᱧᱪᱟᱣ ᱫᱟᱲᱮᱭᱟᱜᱼᱟ ᱵᱟᱝᱠᱷᱟᱱ ᱱᱚᱝᱠᱟᱱ ᱪᱤ ᱡᱟᱦᱮᱨ ᱮᱠᱟᱨᱮ ᱳᱰᱤᱭᱟ ᱛᱮᱵᱚ ᱟᱫᱚᱜ ᱠᱟᱱᱟ ᱵᱟᱝᱞᱟ ᱛᱮᱵᱚ ᱟᱫᱚᱜ ᱠᱟᱱᱟ ᱦᱤᱱᱫᱤ ᱛᱮᱵᱚ ᱟᱫᱚᱜ ᱠᱟᱱᱟ ᱟᱨ ᱚᱱᱟ ᱴᱮᱠᱟᱣ ᱫᱟᱨᱟᱢ ᱞᱟᱹᱜᱤᱫ ᱛᱮ ᱩᱱᱟᱹᱜ ᱠᱟᱹᱴᱤᱡ ᱵᱟᱵᱚᱛ ᱛᱤᱸᱜᱩ ᱴᱟᱨᱦᱟᱣ ᱫᱟᱲᱮᱭᱟᱜᱼᱟ ᱟᱹᱞᱤᱧᱟᱜ ᱢᱮᱱᱫᱚ ᱚᱱᱟᱜᱮ ᱢᱟᱱᱮ ᱟᱜᱟᱢ ᱱᱟᱜᱟᱢ ᱴᱚᱴᱷᱟ ᱥᱟᱶᱛᱮ ᱟᱵᱚᱣᱟᱜ ᱮᱞᱟᱠᱟ ᱢᱤᱫᱴᱤᱡ ᱵᱚ ᱥᱟᱵ ᱨᱟᱠᱟᱵ ᱞᱮᱠᱷᱟᱱ ᱟᱵᱚ ᱦᱚᱸ ᱫᱷᱟᱹᱨᱛᱤ ᱨᱮ ᱥᱟᱱᱛᱟᱲ ᱡᱟᱹᱛᱤ ᱢᱮᱱᱛᱮ ᱢᱤᱫᱴᱤᱡ ᱡᱟᱹᱛᱤ ᱨᱮᱵᱚ ᱞᱮᱠᱷᱟᱜᱼᱟ ᱡᱮ ᱥᱟᱱᱛᱟᱲ ᱨᱚᱲ ᱢᱮᱱᱟᱜᱼᱟ ᱚᱞ ᱢᱮᱱᱟᱜᱼᱟ ᱫᱷᱚᱨᱚᱢ ᱢᱮᱱᱟᱜᱼᱟ ᱠᱚᱨᱚᱢ ᱢᱮᱱᱟᱜᱼᱟ ᱤᱱᱠᱟᱹᱢᱟ ᱠᱟᱹᱴᱤᱡ ᱩᱲᱤᱡ ᱫᱚᱠᱚ ᱵᱟᱲᱟᱭ ᱜᱮᱭᱟ ᱢᱮᱱᱠᱷᱟᱱ ᱟᱵᱚᱣᱟᱜ ᱪᱷᱩᱴᱟᱹᱣ ᱵᱮᱥ ᱠᱚ ᱪᱷᱩᱴᱟᱹᱣ ᱞᱮᱱᱠᱷᱟᱱ ᱡᱚᱛᱚ ᱟᱵᱚ ᱥᱟᱱᱛᱟᱲ ᱡᱤᱭᱚᱱ ᱠᱚ ᱴᱚᱴᱷᱟ ᱴᱚᱴᱷᱟ ᱨᱤᱱ ᱟᱵᱚ ᱟᱵᱚ ᱥᱟᱱᱛᱟᱲᱟᱜ ᱢᱤᱫᱴᱤᱡ ᱢᱮᱱᱟᱜᱼᱟ ᱟᱵᱚ ᱫᱚ ᱦᱤᱸᱥᱟᱹ ᱥᱟᱱᱛᱟᱲ ᱢᱮᱱᱠᱷᱟᱱ ᱚᱱᱟ ᱦᱤᱸᱥᱟᱹ ᱫᱤᱥᱟᱹ ᱠᱚ ᱵᱟᱹᱜᱤ ᱠᱟᱛᱮ ᱢᱤᱫᱴᱤᱡ ᱜᱟᱱᱟᱴᱷᱟᱱ ᱨᱮᱵᱚ ᱦᱤᱡᱩᱜᱼᱟ ᱮᱱᱠᱷᱟᱱ ᱜᱮ ᱟᱵᱚ ᱵᱟᱧᱪᱟᱜ ᱦᱚᱨ ᱵᱚ ᱫᱤᱥᱟᱹᱭᱟ ᱟᱵᱚ ᱵᱟᱧᱪᱟᱣ ᱞᱮᱱ ᱮᱱᱟᱝ ᱱᱚᱣᱟ ᱵᱷᱟᱨᱚᱛ ᱫᱤᱥᱚᱢ ᱨᱮ ᱟᱹᱫᱤᱵᱟᱹᱥᱤ ᱦᱚᱸ ᱵᱟᱧᱪᱟᱣ ᱦᱩᱭ ᱫᱟᱲᱮᱭᱟᱜ ᱢᱮᱱᱛᱮ ᱤᱧᱟᱹᱜ ᱫᱚ ᱯᱟᱹᱛᱭᱟᱹᱣ ᱢᱮᱱᱟᱜᱼᱟ ᱟᱵᱚ ᱠᱤ ᱥᱟᱱᱛᱟᱲ ᱜᱮ ᱡᱚᱛᱚ ᱦᱩᱞ ᱨᱮᱵᱚ ᱦᱩᱞ ᱟᱠᱟᱜᱼᱟ ᱥᱟᱱᱛᱟᱲ ᱤᱫᱤ ᱠᱟᱛᱮᱜ ᱜᱮ ᱟᱹᱫᱤᱵᱟᱹᱥᱤ ᱵᱟᱧᱪᱟᱣ ᱢᱮᱱᱟᱜ ᱠᱚᱣᱟ ᱥᱟᱱᱛᱟᱲ ᱨᱚᱲ ᱜᱮ ᱱᱤᱛᱚᱜ ᱦᱚᱸ ᱵᱟᱧᱪᱟᱣ ᱢᱮᱱᱟᱜᱼᱟ ᱮᱴᱟᱜ ᱨᱚᱲ ᱠᱚᱫᱚ ᱜᱟᱥᱮᱨ ᱤᱫᱤᱜ ᱠᱟᱱᱟ ᱥᱟᱱᱛᱟᱲ ᱚᱞ ᱜᱮ ᱵᱟᱧᱪᱟᱣ ᱢᱮᱱᱟᱜᱼᱟ ᱱᱤᱛᱚᱜ ᱚᱥᱴᱚᱢ ᱥᱩᱪᱤ ᱨᱮᱦᱚᱸ ᱥᱟᱱᱛᱟᱲ ᱚᱞ ᱡᱟᱜᱟᱭ ᱧᱟᱢ ᱠᱟᱜᱼᱟ ᱢᱮᱱᱠᱷᱟᱱ ᱟᱵᱚᱨᱮᱱ ᱠᱩᱨᱩᱢᱩᱴᱩ ᱟᱵᱚᱨᱮᱱ ᱦᱚᱲ ᱡᱟᱦᱟᱸ ᱢᱮᱱᱟᱜ ᱵᱚᱱᱟ ᱟᱵᱚ ᱡᱚᱛᱚ ᱵᱚ ᱠᱩᱨᱩᱢᱩᱴᱩ ᱞᱮᱠᱷᱟᱱ ᱡᱚᱛᱚ ᱮᱞᱟᱠᱟ ᱨᱮᱱ ᱦᱤᱥᱟᱹ ᱥᱟᱱᱛᱟᱲ ᱵᱟᱹᱜᱤ ᱠᱟᱛᱮᱜ ᱡᱚᱛᱚ ᱦᱤᱥᱟᱹ ᱵᱚ ᱟᱲᱟᱜ ᱜᱤᱰᱤ ᱠᱟᱜ ᱠᱷᱟᱱ ᱜᱮ ᱟᱵᱚ ᱡᱟᱹᱛᱤ ᱢᱟᱱᱮ ᱫᱷᱟᱹᱨᱛᱤ ᱨᱮ ᱢᱤᱫᱴᱤᱡ ᱡᱟᱹᱛᱤ ᱢᱮᱱᱛᱮ ᱞᱮᱠᱷᱟᱜᱼᱟ ᱟᱨ ᱟᱵᱚᱣᱟᱜ ᱡᱟᱦᱟᱸ ᱵᱷᱟᱥᱟ ᱱᱚᱣᱟ ᱢᱟ ᱯᱟᱹᱨᱥᱤ ᱢᱟ ᱞᱮᱠᱷᱟ ᱟᱠᱟᱱ ᱜᱮᱭᱟ ᱫᱷᱟᱹᱨᱛᱤ ᱯᱩᱨᱤ ᱨᱮ ᱢᱮᱱᱠᱷᱟᱱ ᱟᱵᱚ ᱵᱟᱧᱪᱟᱣ ᱞᱟᱹᱜᱤᱫ ᱫᱚ ᱟᱵᱚ ᱦᱚᱸ ᱵᱟᱧᱪᱟᱣ ᱦᱩᱭᱩᱜᱼᱟ ᱟᱵᱚᱣᱟᱜ ᱜᱚᱱᱚᱴᱷᱟᱹᱱ ᱦᱚᱸ ᱵᱟᱧᱪᱟᱣ ᱦᱩᱭᱩᱜᱼᱟ ᱟᱨ ᱚᱱᱟ ᱜᱚᱱᱚᱴᱷᱟᱹᱱ ᱠᱷᱚᱱ ᱡᱩᱞᱩᱢ ᱫᱷᱟᱨᱟ ᱞᱟᱹᱲᱦᱟᱹᱭ ᱦᱚᱸ ᱦᱩᱭ ᱟᱵᱚᱱᱟ ᱚᱱᱟ ᱞᱟᱹᱲᱦᱟᱹᱭ ᱡᱚᱠᱷᱚᱱ ᱵᱚ ᱡᱤᱛᱠᱟᱹᱨᱚᱜᱼᱟ ᱩᱱ ᱡᱷᱚᱜ ᱮᱱᱟᱝ ᱟᱵᱚ ᱫᱚ ᱢᱟᱱᱮ ᱨᱤᱦᱟᱹ ᱵᱚᱱ ᱧᱟᱢᱟ ᱟᱵᱚ ᱯᱷᱩᱨᱜᱟᱹᱞ ᱵᱚᱱ ᱧᱟᱢᱟ ᱩᱱᱟᱹᱜ ᱯᱷᱩᱨᱜᱟᱹᱞ ᱞᱟᱹᱜᱤᱫ ᱟᱵᱚᱣᱟᱜ ᱢᱟᱱᱮ ᱛᱩᱯᱩᱫ ᱛᱟᱯᱟᱢ ᱢᱟᱱᱮ ᱚᱞᱛᱮ ᱛᱚᱞ ᱛᱮ ᱡᱚᱛᱚ ᱞᱮᱠᱟᱛᱮ ᱛᱩᱯᱩᱫ ᱛᱟᱯᱟᱢ ᱵᱚᱱ ᱡᱤᱛᱠᱟᱹᱨ ᱞᱮᱱᱟ ᱟᱵᱚ ᱡᱟᱹᱛᱤ ᱨᱮ ᱢᱤᱫᱴᱤᱡ ᱡᱟᱹᱛᱤ ᱢᱮᱱᱛᱮ ᱵᱚᱱ ᱞᱮᱠᱷᱟᱜᱼᱟ